ᱱᱩᱱ ᱢᱟᱨᱟᱝ ᱜᱳᱞ ᱯᱤᱨᱛᱷᱤᱢᱤ ᱫᱷᱟᱹᱨᱛᱤ ᱥᱚᱢᱟᱡᱽ ᱟᱹᱨᱤ ᱥᱚᱢᱟᱡᱽ ᱨᱮᱱᱟᱜ ᱥᱟᱶᱛᱟ ᱟᱹᱨᱤᱪᱟᱹᱞᱤ ᱡᱟᱦᱟᱸ ᱫᱤᱥᱚᱢ ᱨᱮ ᱟᱹᱨᱤᱪᱟᱹᱞᱤ ᱞᱟᱭᱞᱟᱠᱪᱟᱨ ᱠᱟᱹᱢᱤ ᱠᱟᱹᱥᱱᱤ ᱵᱟᱯᱞᱟ ᱵᱤᱦᱟᱹ ᱪᱷᱩᱛ ᱪᱷᱟᱹᱴᱭᱟᱹᱨ ᱮᱢᱟᱱ ᱛᱮᱭᱟᱜ ᱠᱚᱨᱮ ᱠᱟᱹᱢᱤ ᱦᱚᱨᱟ ᱵᱟᱦᱟ ᱥᱚᱦᱚᱨᱟᱭᱨᱮ ᱮᱱᱮᱡ ᱥᱮᱨᱮᱧ ᱵᱟᱯᱞᱟ ᱵᱤᱦᱟᱹᱨᱮ ᱮᱱᱮᱡ ᱥᱮᱨᱮᱧ ᱪᱷᱩᱛ ᱪᱷᱟᱹᱴᱭᱟᱹᱨ ᱨᱮ ᱥᱮᱨᱮᱧ ᱫᱩᱨᱟᱹᱝ ᱯᱟᱛᱟ ᱯᱚᱨᱚᱵᱽ ᱨᱮ ᱥᱮᱨᱮᱧ ᱫᱩᱨᱟᱹᱝ ᱤᱧᱫᱚ ᱚᱱᱟᱠᱚ ᱫᱤᱥᱚᱢ ᱨᱮᱱᱟᱜ ᱟᱹᱨᱤᱪᱟᱹᱞᱤ ᱧᱮᱞ ᱠᱟᱛᱮᱫ ᱟᱹᱰᱤ ᱱᱟᱯᱟᱭ ᱟᱹᱰᱤ ᱨᱟᱹᱥᱠᱟᱹᱧ ᱵᱩᱡᱟ ᱤᱧᱫᱚ ᱥᱮ ᱚᱱᱟ ᱠᱚᱫᱚ ᱫᱚᱢᱮᱜᱮᱧ ᱠᱩᱥᱤᱭᱟᱜᱼᱟ ᱱᱟᱦᱟᱜ ᱨᱮᱱ ᱵᱟᱹᱵᱩ ᱛᱟᱠᱚ ᱢᱟᱹᱭ ᱛᱟᱠᱚ ᱵᱤᱴᱤ ᱛᱟᱠᱚ ᱫᱚ ᱰᱤᱡᱮ ᱵᱚᱠᱥ ᱚᱱᱟ ᱠᱚᱫᱚ ᱤᱧᱫᱚ ᱮᱠᱟᱞᱜᱮ ᱵᱟᱹᱧ ᱠᱩᱥᱤᱭᱟᱜᱼᱟ ᱚᱱᱟ ᱠᱚᱫᱚ ᱡᱮᱢᱚᱱ ᱪᱟᱵᱟᱜ ᱛᱟᱵᱚᱱ ᱫᱤᱥᱚᱢ ᱨᱮᱭᱟᱜ ᱟᱹᱨᱤᱪᱟᱹᱞᱤ ᱡᱟᱦᱟᱸ ᱠᱟᱱ ᱛᱟᱵᱚᱱᱟ ᱚᱱᱟᱜᱮ ᱡᱮᱢᱚᱱ ᱠᱟᱹᱢᱤ ᱦᱚᱨᱟ ᱞᱟᱜᱟᱜ ᱢᱟᱻ ᱚᱱᱠᱟᱜᱮ ᱡᱟᱦᱟᱞᱮᱠᱟᱧ ᱞᱟᱹᱭᱠᱟᱜ ᱠᱟᱱᱟ ᱚᱱᱟᱜᱮ ᱡᱮᱢᱚᱱ ᱥᱟᱨᱠᱚᱜ ᱥᱟᱹᱜᱩᱱ ᱠᱚᱜ ᱛᱟᱵᱚᱱ ᱢᱟ ᱟᱵᱚᱣᱟᱜ ᱠᱟᱛᱷᱟ ᱫᱚ ᱮᱴᱟᱜ ᱥᱮᱫ ᱫᱚ ᱟᱞᱚ ᱪᱟᱞᱟᱣ ᱠᱚᱜ ᱢᱟ ᱟᱵᱚ ᱥᱟᱶᱛᱟ ᱨᱮᱱᱟᱜ ᱟᱹᱨᱤᱪᱟᱹᱞᱤ ᱫᱚ ᱟᱹᱰᱤᱜᱟᱱ ᱜᱮ ᱥᱟᱸᱜᱮ ᱜᱮᱛᱟᱵᱚᱱᱟ ᱵᱟᱯᱞᱟ ᱨᱮ ᱟᱹᱨᱤ ᱪᱟᱹᱞᱤ ᱵᱷᱤᱱᱟᱹ ᱵᱟᱦᱟ ᱥᱚᱦᱚᱨᱟᱭ ᱨᱮᱱᱟᱜ ᱟᱹᱨᱤᱪᱟᱹᱞᱤ ᱵᱷᱤᱱᱟᱹ ᱟᱵᱚᱫᱚ ᱡᱟᱦᱮᱨ ᱜᱟᱲᱨᱮᱱ ᱵᱚᱝᱜᱟ ᱵᱩᱨᱩ ᱠᱚ ᱟᱵᱚ ᱫᱚ ᱟᱹᱫᱤᱢ ᱟᱹᱫᱤᱵᱟᱹᱥᱤ ᱟᱵᱚ ᱫᱚ ᱥᱟᱱᱛᱟᱲ ᱟᱹᱨᱤ ᱟᱵᱚᱫᱚ ᱥᱟᱶᱛᱟ ᱟᱹᱨᱤ ᱠᱟᱹᱢᱤ ᱦᱚᱨᱟ ᱡᱮᱢᱚᱱ ᱢᱚᱸᱡᱽ ᱱᱟᱯᱟᱭ ᱛᱟᱦᱮᱸ ᱠᱚᱜ ᱛᱟᱵᱚᱱ ᱪᱮᱫ ᱞᱮᱠᱟ ᱢᱮᱱᱟᱜ ᱛᱟᱵᱚᱱᱟ ᱚᱱᱟ ᱠᱷᱚᱱ ᱡᱮᱢᱚᱱ ᱟᱨᱚ ᱵᱟᱹᱲᱛᱤ ᱠᱟᱛᱮᱫ ᱥᱮᱫᱟᱭ ᱨᱮᱱᱟᱜ ᱟᱹᱨᱤᱪᱟᱹᱞᱤ ᱫᱚ ᱡᱮᱢᱚᱱ ᱢᱤᱫᱴᱮᱱ ᱦᱚᱸ ᱟᱞᱚ ᱟᱫᱚᱜ ᱢᱟ ᱡᱮᱢᱚᱱ ᱵᱟᱦᱟ ᱥᱚᱦᱚᱨᱟᱭ ᱨᱮ ᱦᱟᱺᱰᱤ ᱪᱚᱰᱚᱨ ᱵᱟᱦᱟ ᱥᱚᱦᱚᱨᱟᱭ ᱨᱮ ᱟᱨᱚ ᱫᱟᱜ ᱫᱩᱞ ᱠᱚᱛᱚᱴᱤ ᱡᱟᱦᱮᱨ ᱜᱟᱲᱨᱮ ᱵᱚᱝᱜᱟ ᱵᱩᱨᱩ ᱛᱟᱵᱚᱱ ᱟᱵᱚᱫᱚ ᱵᱚᱦᱩᱛ ᱠᱤᱪᱷᱩ ᱟᱹᱨᱤᱪᱟᱹᱞᱤ ᱢᱮᱱᱟᱜ ᱛᱟᱵᱚᱱᱟ ᱚᱱᱟᱫᱚ ᱱᱟᱭ ᱱᱟᱯᱟᱭ ᱤᱧᱫᱚ ᱚᱱᱟ ᱠᱚ ᱧᱮᱞ ᱠᱟᱛᱮᱫ ᱤᱧᱫᱚ ᱟᱹᱰᱤ ᱨᱟᱹᱥᱠᱟᱹᱜᱤᱧ ᱵᱩᱡᱟ ᱟᱹᱰᱤ ᱨᱟᱹᱥᱠᱟᱹ ᱟᱲᱟᱝ ᱤᱧᱫᱚ ᱚᱱᱟ ᱠᱚᱫᱚ ᱫᱚᱢᱮᱜᱮᱧ ᱠᱩᱥᱤᱭᱟᱜᱼᱟ ᱡᱮᱢᱚᱱ ᱚᱱᱠᱟᱜᱮ ᱥᱚᱢᱟᱡᱽ ᱫᱚ ᱛᱟᱦᱮᱱ ᱛᱟᱵᱚᱱ ᱢᱟ ᱟᱸᱡᱚᱢ ᱠᱟᱛᱮᱫ ᱵᱩᱡᱽ ᱠᱟᱛᱮᱫ ᱵᱟᱰᱟᱭ ᱠᱟᱛᱮᱫ ᱱᱚᱣᱟ ᱠᱚᱫᱚ ᱡᱮᱢᱚᱱ ᱢᱚᱸᱡᱽᱜᱮ ᱛᱟᱦᱮᱱ ᱛᱟᱵᱚᱱ ᱤᱱᱟᱹᱜ ᱜᱤᱧ ᱞᱟᱹᱭᱟ